ᱦᱮᱸ ᱡᱟᱦᱟᱱ ᱫᱩᱨᱤᱵᱽ ᱠᱚ ᱟᱨᱡᱟᱣ ᱞᱟᱹᱜᱤᱫ ᱟᱹᱰᱤ ᱞᱮᱠᱟᱱ ᱨᱟᱥᱟᱭᱱᱤᱠ ᱥᱟᱨ ᱟᱨ ᱛᱤᱡᱩ ᱠᱚ ᱜᱚᱡ ᱞᱟᱹᱜᱤᱫ ᱵᱤᱥ ᱠᱚ ᱵᱮᱵᱷᱟᱨᱚᱜ ᱠᱟᱱᱟ ᱦᱩᱭᱩᱜ ᱠᱟᱱᱟ ᱟᱨ ᱦᱳᱲᱳ ᱨᱚᱦᱚᱭ ᱞᱟᱹᱜᱤᱫ ᱛᱮ ᱦᱳᱲᱳ ᱨᱚᱦᱚᱭ ᱞᱟᱦᱟ ᱨᱮ ᱰᱤ ᱮ ᱯᱤ ᱥᱟᱨ ᱮᱢᱟᱜ ᱦᱩᱭᱩᱜ ᱠᱟᱱᱟ ᱡᱟᱦᱟᱸᱛᱮ ᱦᱳᱲᱳ ᱫᱟᱨᱤ ᱯᱩᱥᱴᱤᱜᱼᱢᱟ ᱟᱨ ᱚᱱᱟ ᱛᱟᱭᱚᱢ ᱜᱮ ᱠᱤᱪᱷᱩ ᱫᱤᱱ ᱦᱩᱭ ᱞᱮᱱᱠᱷᱟᱱ ᱭᱩᱨᱤᱭᱟ ᱮᱢᱟᱜ ᱦᱩᱭᱩᱜᱼᱟ ᱟᱨ ᱚᱱᱟ ᱛᱟᱭᱚᱢ ᱢᱚᱡᱽᱨᱟ ᱛᱤᱡᱩ ᱠᱚ ᱞᱟᱜᱟᱣ ᱞᱮᱱᱠᱷᱟᱱ ᱚᱱᱟ ᱨᱮ ᱚᱱᱟ ᱨᱮᱦᱚᱸ ᱚᱱᱟ ᱨᱮᱭᱟᱜ ᱵᱤᱥ ᱥᱯᱨᱮᱭᱟᱜ ᱦᱩᱭᱩᱜᱼᱟ ᱚᱱᱟ ᱛᱟᱭᱚᱢ ᱟᱨᱦᱚᱸ ᱜᱮᱞᱮ ᱞᱮᱱᱠᱷᱟᱱ ᱵᱟᱝᱴᱷᱤᱠ ᱠᱚ ᱪᱮᱯᱮᱡ ᱠᱷᱟᱱ ᱩᱱ ᱥᱚᱢᱚᱭ ᱦᱚᱸ ᱟᱨᱦᱚᱸ ᱥᱯᱨᱮᱭᱟᱜ ᱦᱩᱭᱩᱜᱼᱟ